ᱥᱟᱱᱛᱟᱲᱤ ᱥᱟᱶᱦᱮᱫ ᱫᱚ ᱵᱟᱨ ᱦᱟᱹᱴᱤᱧ ᱨᱮ ᱦᱟᱹᱴᱤᱧ ᱟᱠᱟᱱᱟ ᱢᱤᱫᱴᱟᱱ ᱫᱚ ᱦᱚᱲ ᱥᱟᱶᱦᱮᱫ ᱟᱨ ᱢᱤᱫ ᱫᱚᱥᱟᱨ ᱫᱚ ᱚᱞ ᱥᱟᱶᱦᱮᱫ ᱦᱚᱲ ᱥᱟᱶᱦᱮᱫ ᱨᱮᱱᱟᱜ ᱡᱟᱸᱦᱟ ᱛᱤᱱᱟᱹᱜ ᱦᱟᱹᱴᱤᱧ ᱠᱚ ᱢᱮᱱᱟᱜᱼᱟ ᱚᱱᱟ ᱠᱚ ᱢᱩᱫᱽ ᱨᱮ ᱠᱩᱫᱩᱢ ᱟᱨ ᱠᱟᱹᱦᱱᱤ ᱦᱚᱸ ᱢᱤᱫ ᱫᱟᱢᱟᱱ ᱦᱟᱹᱴᱤᱧ ᱠᱟᱱᱟ ᱠᱩᱫᱩᱢ ᱟᱨ ᱠᱟᱹᱦᱱᱤ ᱫᱚ ᱵᱟᱱᱟᱨ ᱫᱚ ᱵᱷᱮᱜᱟᱨᱼᱵᱷᱮᱜᱟᱨ ᱡᱤᱱᱤᱥ ᱠᱟᱱᱟ ᱠᱩᱫᱩᱢ ᱟᱨ ᱠᱟᱹᱦᱱᱤ ᱫᱚ ᱱᱮᱛᱟᱨ ᱡᱩᱜᱽ ᱨᱮᱫᱚ ᱵᱟᱝ ᱟᱸᱡᱚᱢᱚᱜ ᱠᱟᱱᱟ ᱥᱮᱫᱟᱭ ᱵᱤᱫᱟᱹᱞ ᱫᱚ ᱟᱜ ᱚᱲᱟᱜ ᱚᱲᱟᱜ ᱨᱮᱱ ᱜᱚᱲᱚᱢ ᱦᱟᱲᱟᱢ ᱜᱚᱲᱚᱢ ᱵᱩᱰᱷᱤ ᱠᱚ ᱦᱚᱛᱮ ᱛᱮ ᱥᱤᱸᱜᱟᱹᱲ ᱵᱮᱲᱟ ᱪᱷᱟᱴᱠᱟ ᱨᱮ ᱵᱟᱝ ᱚᱲᱟᱜ ᱨᱮ ᱫᱤᱱᱟᱹᱢ ᱠᱚ ᱞᱟᱹᱭ ᱟᱸᱡᱚᱢᱚᱜ ᱟᱸᱡᱚᱢᱟᱠᱚ ᱠᱟᱱ ᱛᱟᱸᱦᱮᱫ ᱢᱮᱱᱠᱷᱟᱱ ᱱᱤᱛᱚᱜ ᱫᱚ ᱴᱮᱠᱱᱳᱞᱚᱡᱤ ᱨᱮᱱᱟᱜ ᱡᱩᱜᱽ ᱦᱮᱡ ᱮᱱ ᱛᱮ ᱚᱱᱟ ᱫᱚ ᱪᱟᱵᱟᱭᱮᱱᱟ ᱴᱷᱤᱵᱷᱤ ᱥᱤᱰᱤ ᱯᱷᱳᱱ ᱨᱮᱜᱮ ᱡᱚᱛᱚ ᱦᱚᱲ ᱵᱮᱥᱛᱚ ᱨᱮᱠᱚ ᱛᱟᱸᱦᱮᱭᱮᱱᱟ ᱟᱫᱚ ᱚᱱᱟ ᱞᱮᱠᱟᱛᱮ ᱱᱤᱛᱚᱜ ᱫᱚ ᱠᱩᱫᱩᱢ ᱠᱟᱹᱦᱱᱤ ᱫᱚ ᱵᱟᱝ ᱟᱸᱡᱚᱢᱚᱜ ᱠᱟᱱᱟ ᱟᱨ ᱚᱱᱟ ᱫᱚ ᱢᱮᱱ ᱞᱮᱠᱷᱟᱱ ᱟᱫᱚᱜ ᱦᱚᱨ ᱨᱮ ᱢᱮᱱᱟᱜ ᱞᱮᱠᱟᱜᱮ ᱢᱮᱱᱟᱜᱼᱟ ᱟᱨ ᱚᱱᱟ ᱠᱩᱫᱩᱢ ᱠᱟᱹᱦᱱᱤ ᱦᱚᱛᱮ ᱛᱮᱜᱮ ᱢᱤᱫᱴᱟᱝ ᱢᱟᱹᱱᱢᱤᱭᱟᱜ ᱵᱩᱫᱽᱫᱷᱤ ᱫᱤᱥᱟᱹ ᱦᱮᱡ ᱫᱟᱲᱮᱭᱟᱜᱼᱟ ᱚᱱᱟ ᱫᱚ ᱱᱤᱛᱚᱜ ᱫᱚ ᱟᱹᱰᱤ ᱠᱷᱟᱴᱚᱜ ᱠᱟᱱᱟ ᱪᱮᱫᱟᱜ ᱥᱮ ᱠᱩᱫᱩᱢ ᱦᱚᱛᱮ ᱛᱮ ᱢᱤᱫᱴᱟᱝ ᱜᱤᱫᱽᱨᱟᱹ ᱟᱜ ᱥᱮ ᱦᱚᱲᱟᱜ ᱵᱩᱨᱫᱷᱤ ᱨᱮᱱᱟᱜ ᱵᱤᱠᱟᱥ ᱦᱩᱭᱩᱜᱼᱟ ᱡᱟᱸᱦᱟ ᱡᱤᱱᱤᱥ ᱤᱫᱤ ᱠᱟᱛᱮᱫ ᱩᱭᱦᱟᱹᱨ ᱵᱷᱟᱵᱽᱱᱟ ᱨᱮᱱᱟᱜ ᱫᱟᱲᱮ ᱵᱟᱹᱲᱛᱤᱜᱼᱟ ᱟᱨ ᱚᱱᱟ ᱫᱚ ᱟᱹᱰᱤ ᱵᱟᱥ ᱢᱟᱱᱮ ᱢᱤᱫᱴᱟᱝ ᱜᱤᱫᱽᱨᱟᱹ ᱥᱮ ᱦᱚᱲ ᱞᱟᱹᱜᱤᱫ ᱫᱚ ᱟᱹᱰᱤ ᱢᱤᱫᱴᱟᱝ ᱱᱟᱯᱟᱭ ᱟᱱᱟᱜ ᱜᱮ ᱠᱟᱱᱟ ᱚᱱᱟ ᱦᱤᱥᱟᱹᱵᱽ ᱛᱮ ᱱᱤᱛᱚᱜ ᱫᱚ ᱚᱱᱟ ᱠᱩᱫᱩᱢ ᱨᱮᱱᱟᱜ ᱫᱚ ᱟᱹᱰᱤ ᱞᱟᱹᱠᱛᱤ ᱛᱟᱸᱦᱮ ᱠᱟᱱᱟ ᱥᱮ ᱢᱮᱱᱟᱜ ᱟᱠᱟᱫᱟ ᱠᱟᱹᱦᱱᱤ ᱫᱚ ᱥᱮᱫᱟᱭ ᱨᱮᱱ ᱠᱟᱹᱦᱱᱤ ᱟᱸᱡᱚᱢ ᱠᱟᱛᱮᱫ ᱚᱱᱟᱠᱚ ᱱᱟᱯᱟᱭ ᱱᱟᱯᱟᱭ ᱠᱟᱛᱷᱟ ᱠᱚ ᱵᱟᱲᱟᱭᱚᱜ ᱠᱟᱱᱟ ᱯᱩᱭ ᱚᱸᱰᱮ ᱠᱷᱚᱱ ᱟᱹᱠᱤᱞ ᱜᱮᱭᱟᱱ ᱧᱟᱢᱚᱜ ᱠᱟᱱᱟ ᱵᱩᱨᱫᱷᱤ ᱫᱤᱥᱟᱹ ᱠᱚᱸᱦᱚ ᱦᱟᱢᱮᱴᱚᱜ ᱠᱟᱱᱟ ᱚᱱᱟᱛᱮ ᱢᱤᱫᱴᱟᱱ ᱡᱤᱭᱚᱱ ᱨᱮ ᱯᱟᱹᱣᱲᱤ ᱞᱟᱦᱟᱭ ᱞᱟᱹᱜᱤᱫᱛᱮ ᱚᱸᱰᱮ ᱠᱷᱚᱱ ᱟᱭᱢᱟ ᱵᱩᱫᱽᱫᱷᱤ ᱫᱤᱥᱟᱹ ᱠᱚ ᱧᱟᱢᱚᱜ ᱠᱟᱱᱟ ᱡᱤᱭᱚᱱ ᱯᱟᱹᱣᱲᱤ ᱱᱟᱯᱟᱭ ᱛᱮ ᱰᱟᱨᱦᱟᱣ ᱞᱟᱹᱜᱤᱫ ᱛᱮ ᱚᱱᱟ ᱦᱤᱥᱟᱹᱵᱽ ᱛᱮ ᱞᱟᱹᱭ ᱞᱮᱠᱷᱟᱱ ᱢᱮᱱᱚᱜᱼᱟ ᱱᱤᱛᱚᱟᱜ ᱚᱠᱛᱚ ᱨᱮᱫᱚ ᱢᱟᱹᱱᱢᱤ ᱡᱤᱭᱚᱱᱨᱮ ᱥᱟᱱᱛᱟᱲ ᱥᱟᱶᱛᱟ ᱨᱮ ᱟᱹᱰᱤᱜᱮ ᱵᱟᱹᱲᱛᱤ ᱮᱱᱮᱢ ᱢᱮᱱᱟᱜ ᱟᱠᱟᱫᱟ ᱥᱟᱶᱛᱟ ᱨᱮᱦᱚᱸ ᱟᱨ ᱢᱤᱫᱴᱟᱝ ᱢᱟᱹᱱᱢᱤ ᱡᱤᱭᱚᱱ ᱨᱮᱱᱟᱜ ᱱᱟᱯᱟᱭ ᱡᱤᱭᱚᱱ ᱠᱷᱟᱱᱰᱟᱣ ᱨᱮ ᱱᱟᱯᱟᱭ ᱥᱟᱶᱛᱟ ᱵᱮᱱᱟᱣ ᱨᱮ ᱱᱚᱣᱟᱠᱤᱱ ᱨᱮᱱᱟᱜ ᱚᱵᱚᱫᱟᱱ ᱫᱚ ᱟᱹᱰᱤ ᱵᱟᱹᱲᱛᱤ ᱜᱮᱭᱟ